ᱟᱞᱮ ᱥᱩᱨ ᱨᱮ ᱢᱤᱫ ᱥᱟᱹᱢᱩᱫ ᱟᱲᱮ ᱢᱮᱱᱟᱜᱼᱟ ᱥᱟᱹᱢᱩᱫ ᱢᱮᱱ ᱫᱚ ᱚᱱᱟᱫᱚ ᱢᱤᱫᱴᱤᱡ ᱰᱮᱢ ᱠᱟᱱᱟ ᱟᱨ ᱡᱟᱦᱟᱸ ᱫᱚ ᱵᱟᱸᱠᱵᱚᱲ ᱰᱮᱢ ᱠᱚ ᱞᱟᱹᱭᱟ ᱟᱨ ᱱᱚᱸᱰᱮ ᱫᱚ ᱡᱟᱶ ᱥᱮᱨᱢᱟᱜᱮ ᱜᱚᱢᱦᱟ ᱜᱚᱢᱦᱟ ᱯᱟᱨᱟᱵᱽ ᱫᱚᱥᱟᱨ ᱦᱤᱞᱳᱜ ᱱᱚᱸᱰᱮ ᱟᱹᱰᱤ ᱵᱷᱤᱲ ᱦᱩᱭᱩᱜᱼᱟ ᱟᱹᱰᱤ ᱥᱟᱸᱜᱮ ᱜᱚᱴᱟ ᱫᱤᱥᱚᱢ ᱠᱷᱚᱱ ᱠᱚ ᱦᱤᱡᱩᱜᱼᱟ ᱟᱨ ᱡᱟᱨᱚᱣᱟᱜ ᱟᱠᱚ ᱟᱨ ᱮᱱᱮᱡ ᱥᱮᱨᱮᱧ ᱦᱩᱭᱩᱜᱼᱟ ᱨᱟᱹᱥᱠᱟᱹ ᱨᱚᱢᱚᱡᱽ ᱟᱠᱚ ᱟᱹᱰᱤ ᱱᱟᱯᱟᱭ ᱜᱚᱴᱟ ᱫᱤᱥᱚᱢ ᱦᱚᱲ ᱠᱚ ᱦᱤᱡᱩᱜᱼᱟ ᱟᱨ ᱵᱚᱪᱷᱚᱨ ᱨᱮᱱᱟᱜ ᱱᱚᱣᱟ ᱜᱚᱢᱦᱟ ᱯᱚᱨᱚᱵᱽ ᱫᱚ ᱦᱩᱭᱩᱜᱼᱟ ᱜᱚᱢᱦᱟ ᱨᱮᱱᱟᱜ ᱫᱚᱥᱟᱨ ᱱᱚᱣᱟ ᱡᱩᱫᱤᱵᱚᱱ ᱞᱟᱹᱭᱟ ᱡᱟᱹᱯᱩᱫ ᱨᱤᱛᱩ ᱱᱚᱣᱟᱨᱮ ᱱᱚᱣᱟ ᱨᱤᱛᱩᱨᱮ ᱱᱚᱸᱰᱮ ᱦᱩᱭᱩᱜᱼᱟ ᱟᱨ ᱟᱹᱰᱤ ᱵᱷᱟᱹᱜᱤ ᱜᱮ ᱦᱚᱲ ᱠᱚᱠᱚ ᱦᱤᱡᱩᱜᱼᱟ ᱜᱚᱴᱟ ᱫᱤᱥᱚᱢ ᱨᱮᱱ ᱧᱮᱯᱮᱞᱟᱠᱚ ᱨᱟᱹᱥᱠᱟᱹ ᱨᱚᱢᱚᱡᱟᱠᱚ ᱮᱱᱮᱡ ᱟᱠᱚ ᱥᱮᱨᱮᱧ ᱟᱠᱚ ᱱᱚᱝᱠᱟᱜᱮ ᱚᱱᱟ ᱥᱟᱶᱛᱮ ᱱᱚᱣᱟ ᱥᱩᱨ ᱨᱮ ᱢᱤᱫ ᱧᱩᱛᱩᱢᱟᱱ ᱫᱷᱚᱨᱚᱢ ᱴᱷᱟᱶ ᱵᱚᱱ ᱢᱮᱱᱟ ᱡᱩᱫᱤ ᱮᱱᱠᱷᱟᱱ ᱚᱱᱟ ᱫᱚ ᱦᱩᱭᱩᱜ ᱠᱟᱱᱟ ᱟᱵᱚ ᱰᱟᱸᱰᱵᱚᱥ ᱨᱮ ᱢᱮᱱᱟᱜᱼᱟ ᱡᱟᱦᱟᱸ ᱠᱟᱹᱯᱤ ᱵᱩᱨᱩ ᱟᱨ ᱱᱚᱣᱟ ᱠᱟᱹᱯᱤ ᱵᱩᱨᱩ ᱨᱮᱜᱮ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩ ᱫᱚ ᱵᱤᱸᱫᱩᱼᱪᱟᱸᱫᱟᱱ ᱵᱚᱸᱜᱟ ᱫᱮᱵᱟ ᱥᱮᱵᱟ ᱠᱟᱛᱮᱫ ᱚᱞ ᱪᱤᱠᱤ ᱚᱞᱮ ᱧᱟᱢᱞᱮᱫ ᱛᱟᱦᱮᱱ ᱟᱨ ᱱᱚᱰᱮᱦᱚᱸ ᱡᱟᱣ ᱥᱮᱨᱢᱟᱜᱮ ᱡᱟᱣ ᱥᱮᱨᱢᱟ ᱢᱟᱜᱽ ᱵᱚᱸᱜᱟ ᱢᱟᱜᱽ ᱵᱚᱸᱜᱟ ᱢᱩᱞᱩᱜ ᱢᱚᱬᱮ ᱢᱟᱦᱟᱨᱮ ᱱᱚᱸᱰᱮ ᱠᱚ ᱜᱚᱴᱟ ᱫᱤᱥᱚᱢ ᱨᱮᱱ ᱠᱚ ᱡᱟᱨᱣᱟᱜᱼᱟ ᱟᱨ ᱚᱱᱟ ᱩᱱ ᱡᱚᱦᱚᱜ ᱜᱮ ᱚᱸᱰᱮ ᱟᱹᱠᱤᱱᱟᱹᱜ ᱵᱚᱸᱜᱟᱼᱵᱩᱨᱩ ᱦᱩᱭᱩᱜᱚᱜᱼᱟ